ᱦᱮᱞᱳ ᱡᱚᱦᱟᱨ ᱜᱮ ᱜᱚᱢᱠᱮ ᱡᱚᱦᱟᱨ ᱜᱮ ᱟᱪᱪᱷᱟ ᱟᱹᱞᱤᱧ ᱢᱚᱭᱩᱨᱵᱷᱚᱸᱡᱽ ᱯᱚᱱᱚᱛ ᱠᱷᱚᱱ ᱞᱤᱧ ᱢᱮᱱᱮᱫᱼᱟ ᱚᱻ ᱟᱯᱮ ᱟᱹᱛᱩ ᱫᱤᱥᱚᱢ ᱨᱮ ᱪᱮᱫ ᱪᱤᱠᱟᱹᱯᱮ ᱟᱵᱚ ᱥᱚᱦᱨᱟᱭᱚᱜᱼᱟ ᱥᱟᱱᱛᱟᱲ ᱥᱟᱶᱛᱟ ᱨᱮ ᱚᱱᱟ ᱵᱟᱨᱮᱛᱮ ᱠᱟᱹᱡ ᱠᱤᱪᱷᱩ ᱵᱮᱱ ᱵᱟᱲᱟᱭ ᱧᱚᱜ ᱦᱚᱪᱚ ᱞᱤᱧᱟ ᱜᱟᱹᱭ ᱪᱮᱫ ᱪᱤᱠᱟᱹ ᱵᱚᱱ ᱫᱟᱬᱟ ᱟᱠᱚᱣᱟ ᱥᱚᱦᱨᱟᱭᱨᱮ ᱪᱮᱫ ᱪᱤᱠᱟᱹ ᱜᱚᱴ ᱵᱚᱱ ᱞᱮᱵᱮᱫᱟ ᱜᱟᱹᱭ ᱪᱮᱫ ᱪᱤᱠᱟᱹ ᱵᱚᱱ ᱫᱟᱬᱟ ᱟᱠᱚᱣᱟ ᱪᱮᱫ ᱪᱤᱠᱟᱹ ᱵᱚᱱ ᱠᱷᱩᱱᱴᱟᱹᱣ ᱠᱚᱣᱟ ᱱᱚᱣᱟ ᱠᱚ ᱵᱟᱨ ᱠᱟᱛᱷᱟ ᱠᱟᱹᱡ ᱟᱹᱞᱤᱧ ᱵᱮᱱ ᱵᱟᱲᱟᱭ ᱧᱚᱜ ᱦᱚᱪᱚ ᱞᱤᱧᱟ ᱦᱳᱭ ᱦᱳᱭ ᱟᱪᱪᱷᱟ ᱦᱳᱭ ᱦᱳᱭ ᱦᱳᱭ ᱟᱫᱚ ᱜᱟᱹᱭ ᱰᱟᱝᱨᱟ ᱫᱚ ᱢᱤᱫ ᱫᱷᱟᱣ ᱨᱮ ᱜᱚᱴᱟ ᱴᱚᱞᱟ ᱯᱮ ᱫᱟᱬᱟᱭᱟ ᱪᱮ ᱚᱱᱠᱟ ᱫᱚ ᱟᱨᱦᱚᱸ ᱪᱮᱫ ᱠᱤᱪᱷᱩ ᱢᱮᱱᱟᱜᱼᱟ ᱦᱮᱸ ᱦᱳᱭ ᱦᱳᱭ ᱦᱳᱭ ᱟᱫᱚ ᱚᱱᱟ ᱜᱮᱫᱚ ᱜᱟᱹᱭ ᱫᱟᱬᱟ ᱫᱚ ᱢᱟᱬᱟᱝ ᱫᱚ ᱚᱠᱚᱭ ᱯᱮ ᱫᱟᱬᱟ ᱟᱭᱟ ᱚᱠᱚᱭ ᱚᱲᱟᱜ ᱨᱮᱱ ᱦᱳᱭ ᱦᱳᱭ ᱪᱮᱫ ᱦᱮᱸ ᱦᱮᱸ ᱚᱱᱟᱜᱮ ᱦᱟᱸᱜ ᱞᱤᱧ ᱠᱷᱩᱵᱽ ᱞᱤᱧ ᱦᱳᱭ ᱦᱳᱭ ᱴᱷᱤᱠ ᱟᱪᱪᱷᱟ ᱦᱳᱭ ᱦᱳᱭ ᱦᱮᱸ ᱦᱮᱸ ᱦᱳᱭ ᱦᱳᱭ ᱦᱳᱭ ᱟᱪᱪᱷᱟ ᱦᱳᱭ ᱟᱫᱚ ᱵᱟᱝᱟ ᱱᱚᱣᱟ ᱠᱚᱜᱮ ᱛᱚ ᱟᱞᱮ ᱢᱟ ᱩᱱᱟᱹᱜ ᱦᱟᱹᱨᱤᱡ ᱢᱟ ᱵᱟᱝ ᱟᱹᱛᱩ ᱥᱚᱸᱜᱮ ᱛᱟᱦᱮᱱ ᱵᱟᱝᱟ ᱚᱱᱟᱠᱚ ᱠᱟᱹᱡ ᱵᱟᱲᱟᱭ ᱠᱟᱛᱮᱫ ᱚᱱᱟ ᱠᱷᱟᱹᱛᱤᱨᱜᱮ ᱛᱮᱦᱮᱧ ᱟᱹᱵᱤᱱ ᱫᱚᱞᱤᱧ ᱯᱷᱳᱱᱟᱜ ᱵᱮᱱᱟ ᱱᱚᱣᱟ ᱟᱪᱪᱷᱟ ᱦᱮᱸ ᱦᱮᱸ ᱴᱷᱤᱠ ᱜᱮᱭᱟ ᱴᱷᱤᱠ ᱜᱮᱭᱟ ᱜᱚᱢᱠᱮ ᱦᱮᱸ ᱢᱟ ᱢᱟ ᱥᱟᱭ ᱥᱟᱭ ᱥᱟᱨᱦᱟᱣ ᱛᱚᱵᱮ ᱟᱹᱰᱤᱜᱟᱱ ᱵᱮᱱ ᱞᱟᱹᱭ ᱟᱡᱚᱢᱟᱜ ᱞᱤᱧᱟ ᱴᱷᱤᱠ ᱡᱚᱦᱟᱨ ᱡᱚᱦᱟᱨ ᱡᱚᱦᱟᱨ